ᱟᱹᱛᱩ ᱴᱚᱞᱟᱨᱮ ᱵᱚᱞ ᱜᱟᱛᱮᱜ ᱠᱷᱟᱹᱛᱤᱨ ᱛᱮ ᱟᱹᱰᱤ ᱟᱭᱢᱟ ᱡᱤᱱᱤᱥ ᱧᱟᱢᱚᱜ ᱠᱟᱱᱟ ᱡᱮᱭᱥᱮ ᱠᱤ ᱯᱮᱠᱴᱤᱥ ᱞᱮᱱᱠᱷᱟᱡ ᱦᱚᱲᱟᱜ ᱢᱟᱭᱟᱢ ᱯᱷᱨᱮᱥ ᱛᱟᱦᱮᱱᱟ ᱨᱩᱣᱟᱹ ᱦᱟᱹᱥᱩ ᱢᱚᱡᱽ ᱵᱟᱝ ᱧᱟᱢ ᱢᱮᱭᱟ ᱤᱱᱟᱹ ᱠᱟᱛᱮᱫ ᱟᱭᱢᱟ ᱞᱮᱠᱟᱱ ᱡᱤᱱᱤᱥ ᱦᱚᱸ ᱞᱟᱦᱟᱱᱛᱤ ᱦᱩᱭᱩᱜ ᱠᱟᱱᱟ ᱟᱨ ᱱᱚᱣᱟ ᱡᱤᱱᱤᱥ ᱦᱚᱛᱮᱡᱛᱮ ᱵᱚᱞ ᱜᱟᱛᱮᱜ ᱫᱚ ᱠᱷᱟᱹᱥᱤ ᱠᱚ ᱟᱹᱜᱩ ᱠᱟᱫᱟ ᱯᱨᱟᱭᱤᱡᱽ ᱛᱟᱨᱯᱚᱨᱮ ᱤᱱᱴᱟᱨᱱᱮᱥᱮᱱᱮᱞ ᱠᱷᱤᱞᱟᱲᱤ ᱦᱚᱸᱢ ᱦᱩᱭᱩᱜᱼᱟ ᱢᱟᱱᱮ ᱡᱚᱛᱚ ᱠᱷᱚᱡ ᱱᱚᱣᱟ ᱫᱚ ᱟᱯᱱᱟᱨ ᱦᱩᱫᱤᱥ ᱡᱚᱥ ᱠᱟᱛᱮᱫ ᱜᱟᱛᱮᱜ ᱦᱩᱭᱩᱜ ᱠᱟᱱᱟ